ᱤᱧ ᱡᱚᱛᱚ ᱠᱷᱚᱱᱤᱧ ᱠᱩᱥᱤᱭᱟᱜᱼᱟ ᱫᱚᱝ ᱥᱮᱨᱮᱧ ᱞᱟᱜᱽᱬᱮ ᱥᱮᱨᱮᱧ

ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱢᱚᱨ ᱢᱮᱱᱟᱜ ᱛᱟᱢᱟ ᱟᱢᱦᱚᱸ ᱢᱮᱱᱟᱢ ᱚᱞᱮᱢ ᱟᱫ ᱞᱮᱨᱮ ᱨᱚᱲᱮᱢ ᱟᱫ ᱞᱮᱨᱮ ᱫᱷᱚᱨᱚᱢᱮᱢ ᱟᱫ ᱞᱮᱨᱮ ᱟᱢ ᱦᱚᱸᱢ ᱟᱫᱚᱜ

ᱱᱤᱝᱠᱟᱹ ᱥᱮᱨᱮᱧ ᱢᱮᱱᱟᱜᱼᱟ ᱞᱟᱜᱽᱬᱮ ᱥᱮᱨᱮᱧᱠᱚ ᱱᱮᱛᱟᱨ ᱱᱤᱡᱮᱛᱮ ᱚᱞ ᱢᱟᱱᱮ ᱥᱮᱨᱮᱧ ᱟᱸᱡᱚᱢ ᱦᱩᱭᱟᱠᱟᱱᱟ ᱪᱮᱫᱞᱮᱠᱟ

ᱜᱟᱛᱮ ᱪᱤᱴᱷᱤ ᱵᱷᱮᱡᱟ ᱟᱠᱟᱫ ᱮᱠᱞᱟ ᱫᱟᱜ ᱞᱩ ᱜᱷᱟᱴᱨᱮ ᱞᱚᱠᱷᱟᱼᱞᱚᱠᱷᱟ ᱛᱮᱢ ᱧᱮᱞᱮᱫᱼᱟ ᱜᱟᱛᱮ ᱵᱷᱮᱡᱟ ᱪᱤᱴᱷᱤ ᱜᱟᱛᱮ ᱵᱷᱮᱡᱟ ᱪᱤᱴᱷᱤᱨᱮ ᱱᱚᱣᱟ ᱚᱞᱟᱠᱟᱱᱟ ᱡᱮ ᱜᱟᱛᱮ